ᱵᱤᱨᱵᱷᱩᱢ ᱨᱮ ᱥᱟᱱᱛᱤᱱᱤᱠᱮᱛᱚᱱ ᱯᱚᱛᱤᱥᱴᱷᱟ ᱞᱮᱫᱟᱭ ᱵᱤᱥᱥᱚ ᱠᱚᱵᱤ ᱨᱚᱵᱤᱱᱫᱚᱨᱚᱱᱟᱛᱷ ᱴᱷᱟᱠᱩᱨ ᱟᱨ ᱩᱱᱤ ᱫᱚ ᱟᱭᱢᱟ ᱨᱚᱠᱚᱢ ᱵᱤᱥᱚᱭ ᱱᱤᱭᱮ ᱟᱭᱢᱟᱭ ᱚᱞ ᱟᱠᱟᱫᱟ ᱟᱨ ᱚᱱᱟ ᱫᱚ ᱡᱚᱛᱚ ᱦᱚᱲ ᱠᱚ ᱯᱟᱲᱦᱟᱣ ᱟᱠᱟᱫᱟ ᱟᱨ ᱡᱚᱛᱚ ᱦᱚᱲ ᱠᱚ ᱪᱤᱱᱦᱟᱹᱣ ᱮᱭᱟ